ᱦᱮᱸ ᱞᱟᱹᱭ ᱢᱮ ᱚ ᱱᱤᱭᱟᱹ ᱫᱷᱟᱣ ᱫᱚ ᱱᱚᱜᱼᱚᱭ ᱥᱤᱛᱩᱝ ᱨᱮᱱᱟᱜ ᱱᱚᱜᱼᱚᱭ ᱥᱤᱛᱩᱝ ᱫᱤᱱ ᱛᱚ ᱥᱤᱛᱩᱝ ᱨᱮᱱᱟᱜ ᱛᱟᱯᱢᱟᱛᱨᱟ ᱵᱟᱹᱲᱛᱤ ᱨᱮᱱ ᱛᱟᱯᱢᱟᱛᱨᱟ ᱛᱟᱯᱢᱟᱛᱨᱟ ᱟᱨᱠᱤ ᱵᱟᱹᱲᱛᱤ ᱨᱮᱱᱟᱜ ᱟᱨᱠᱤ ᱱᱚᱝᱠᱟ ᱠᱷᱚᱵᱚᱨ ᱟᱸᱡᱚᱢᱚᱜ ᱠᱟᱱᱟ ᱫᱟᱜ ᱡᱟᱹᱯᱩᱫ ᱦᱚᱸ ᱟᱨᱠᱤ ᱱᱚᱣᱟ ᱥᱤᱛᱩᱝ ᱵᱟᱹᱲᱛᱤ ᱞᱮᱠᱷᱟᱱ ᱜᱮ ᱟᱨᱠᱤ ᱫᱟᱜ ᱫᱚ ᱡᱟᱹᱯᱩᱫ ᱨᱮᱱᱟᱜ ᱦᱚᱸ ᱥᱚᱢᱵᱷᱚᱵᱚᱱᱟ ᱵᱟᱹᱲᱛᱤ ᱢᱮᱱᱟᱜᱼᱟ ᱟᱨᱠᱤ ᱥᱤᱛᱩᱝ ᱚᱠᱟᱞᱮᱠᱟ ᱦᱩᱭᱩᱜᱼᱟ ᱥᱤᱛᱩᱝ ᱚᱠᱟᱞᱮᱠᱟ ᱵᱟᱡᱟᱜᱟ ᱚᱱᱠᱟ ᱜᱮ ᱫᱟᱜ ᱡᱟᱹᱯᱩᱫ ᱦᱩᱸ ᱦᱩᱸ ᱱᱤᱭᱟᱹ ᱫᱷᱟᱣ ᱫᱚ ᱟᱨᱠᱤ ᱵᱟᱹᱲᱛᱤ ᱧᱚᱜ ᱵᱩᱡᱷᱟᱹᱜᱼᱟ ᱟᱨ ᱱᱚᱜᱼᱚᱭ ᱟᱨᱠᱤ ᱪᱟᱹᱛ ᱵᱟᱹᱭᱥᱟᱹᱠᱷ ᱫᱤᱱ ᱥᱮᱴᱮᱨᱚᱜ ᱠᱟᱱᱟ ᱱᱤᱛᱳᱜ ᱟᱨᱠᱤ ᱦᱚᱭᱫᱟᱜ ᱨᱮᱱᱟᱜ ᱟᱨᱠᱤ ᱵᱤᱥᱤ ᱥᱚᱢᱵᱷᱚᱵᱚᱱᱟ ᱢᱮᱱᱟᱜᱼᱟ

ᱴᱷᱤᱠᱜᱮᱭᱟ